ᱤᱧ ᱫᱚ ᱦᱚᱞᱟ ᱜᱮ ᱟᱹᱫᱤᱵᱟᱹᱥᱤ ᱯᱟᱲᱟ ᱨᱮ ᱢᱤᱱᱟᱹᱧᱟ ᱤᱧ ᱦᱚᱸ ᱠᱟᱜᱚᱡᱽ ᱤᱧ ᱯᱟᱲᱦᱟᱜᱼᱟ ᱢᱮᱱᱠᱷᱟᱱ ᱠᱟᱜᱚᱡᱽ ᱟᱹᱰᱤ ᱨᱚᱠᱚᱢᱟᱜ ᱠᱟᱜᱚᱡᱽ ᱢᱮᱱᱟᱜᱼᱟ ᱟᱱᱚᱱᱫᱚᱵᱟᱡᱟᱨ ᱯᱚᱛᱨᱤᱠᱟ ᱮᱭ ᱥᱚᱢᱚᱭ ᱟᱡᱽᱠᱟᱞ ᱵᱚᱨᱛᱚᱢᱟᱱ ᱛᱟᱦᱮᱸ ᱠᱟᱱᱟ ᱚᱱᱟ ᱫᱚ ᱱᱤᱛᱚᱜ ᱫᱚ ᱵᱚᱱᱫᱚ ᱟᱠᱟᱱᱟ ᱥᱩᱠᱷᱚᱵᱚᱨ ᱮᱢᱟᱱ ᱮᱢᱟᱱ ᱠᱟᱜᱚᱡᱽ ᱠᱚᱫᱚ ᱟᱞᱮ ᱱᱚᱣᱟ ᱯᱚᱞᱟᱥᱰᱤᱦᱟ ᱨᱮ ᱦᱤᱡᱩᱜᱼᱟ ᱢᱮᱱᱠᱷᱟᱱ ᱤᱧ ᱫᱚ ᱥᱩᱠᱷᱚᱵᱚᱨ ᱠᱟᱜᱚᱡᱽ ᱤᱧ ᱯᱟᱲᱦᱟᱜᱼᱟ ᱠᱟᱜᱚᱡᱽ ᱯᱟᱲᱦᱟᱣ ᱫᱚᱭᱱᱚᱱᱫᱤᱱ ᱨᱮ ᱱᱚᱝᱠᱟ ᱟᱵᱚ ᱡᱮᱢᱚᱱ ᱵᱚᱱ ᱡᱚᱢᱟ ᱮᱢᱚᱱ ᱚᱵᱚᱥᱛᱷᱟ ᱦᱩᱭ ᱟᱠᱟᱱᱟ ᱠᱟᱜᱚᱡᱽ ᱡᱚᱫᱤ ᱵᱟᱢ ᱯᱟᱲᱦᱟᱜ ᱠᱷᱟᱱ ᱛᱟᱦᱚᱞᱮ ᱠᱷᱟᱱ ᱚᱸᱰᱮ ᱫᱚᱢ ᱢᱚᱱᱮᱭᱟ ᱡᱮ ᱚᱠᱟᱴᱟᱜ ᱪᱚᱝ ᱢᱤᱫᱴᱮᱱᱤᱧ ᱵᱟᱹᱜᱤ ᱦᱚᱴᱚᱣᱟᱠᱟᱫᱟ ᱢᱮᱱᱛᱮ ᱠᱟᱜᱚᱡᱽ ᱨᱮ ᱟᱹᱰᱤ ᱨᱚᱠᱚᱢ ᱚᱞ ᱛᱟᱦᱮᱱᱟ ᱚᱱᱟ ᱡᱚᱛᱚ ᱥᱟᱠᱟᱢ ᱜᱮ ᱯᱟᱲᱦᱟᱣ ᱨᱮᱱᱟᱜ ᱤᱧ ᱪᱮᱥᱴᱟᱭᱟ ᱛᱚᱵᱮ ᱢᱮᱱᱠᱷᱟᱱ ᱥᱚᱢᱯᱟᱫᱚᱠᱤᱭᱚ ᱠᱚᱞᱚᱢ ᱡᱟᱦᱟᱸ ᱢᱮᱱᱟ ᱟᱱ ᱚᱱᱟ ᱫᱚ ᱟᱹᱰᱤ ᱢᱚᱱᱚᱡᱳᱜᱽ ᱠᱟᱛᱮ ᱜᱤᱧ ᱯᱟᱲᱦᱟᱜᱼᱟ ᱮᱢᱚᱱ ᱮᱢᱚᱱ ᱠᱷᱮᱛᱨᱮ ᱧᱮᱞ ᱦᱩᱭ ᱠᱟᱱᱟ ᱡᱮ ᱥᱟᱱᱛᱟᱲᱟᱜ ᱥᱟᱱᱛᱟᱞ ᱞᱟᱹᱜᱤᱫ ᱢᱤᱫ ᱵᱟᱨᱭᱟ ᱠᱚᱞᱚᱢ ᱚᱞ ᱛᱟᱦᱮᱱᱟ ᱚᱱᱟ ᱠᱚᱞᱚᱢ ᱨᱮ ᱡᱚᱫᱤ ᱤᱧ ᱵᱟᱹᱧ ᱠᱩᱥᱤᱭᱟᱜ ᱠᱷᱟᱱ ᱥᱚᱢᱯᱟᱫᱚᱠᱤᱭᱚ ᱴᱷᱮᱱ ᱤᱧ ᱪᱤᱴᱷᱤ ᱮᱢ ᱠᱟᱛᱮ ᱚᱱᱟ ᱠᱟᱜᱚᱡᱤᱧ ᱪᱤᱴᱷᱤ ᱥᱟᱠᱟᱢᱤᱧ ᱵᱷᱮᱡᱟᱭᱟ ᱡᱮ ᱟᱞᱮᱭᱟᱜ ᱫᱚ ᱱᱚᱣᱟ ᱫᱚ ᱵᱟᱝ ᱠᱟᱱᱟ ᱟᱞᱮᱭᱟᱜ ᱫᱚ ᱱᱚᱣᱟ ᱠᱟᱱᱟ ᱢᱤᱫ ᱫᱷᱟᱣ ᱚᱱᱠᱟ ᱠᱷᱚᱵᱚᱨ ᱨᱟ ᱨᱟᱠᱟᱵ ᱞᱮᱱᱟ ᱡᱮ ᱢᱟᱹᱡᱷᱤ ᱥᱤᱥᱴᱮᱢ ᱨᱟᱹᱯᱩᱫᱚᱜᱼᱟ ᱨᱟᱹᱯᱩᱫ ᱨᱟᱹᱯᱩᱫᱟᱞᱮ ᱢᱟᱱᱮ ᱥᱚᱨᱠᱟᱨ ᱠᱷᱚᱱ ᱠᱚ ᱢᱮᱱ ᱞᱮᱫᱟ ᱚᱸᱰᱮ ᱤᱧ ᱯᱨᱚᱛᱤᱵᱟᱫᱽ ᱞᱤᱫᱟᱹᱧ ᱠᱟᱜᱚᱡᱽ ᱨᱤᱧ ᱚᱞ ᱞᱮᱫᱟ ᱡᱮ ᱱᱚᱣᱟ ᱪᱤᱠᱟᱹᱛᱮ ᱵᱟᱯᱮ ᱦᱟᱡᱟᱨ ᱦᱟᱡᱟᱨ ᱵᱚᱪᱷᱚᱨ ᱨᱮᱱᱟᱜ ᱠᱳᱴᱤ ᱠᱳᱴᱤ ᱵᱚᱪᱷᱚᱨ ᱨᱮᱱᱟᱜ ᱟᱞᱮᱭᱟᱜ ᱥᱮᱨᱣᱟ ᱢᱟᱹᱡᱷᱤ ᱥᱤᱴᱮᱢ ᱨᱟᱠᱟᱵᱟᱢ ᱪᱤᱠᱟᱹᱛᱮᱢ ᱨᱟᱠᱟᱵ ᱫᱟᱲᱮᱭᱟᱜᱼᱟ ᱱᱚᱝᱠᱟ ᱤᱧ ᱢᱟᱡᱮ ᱢᱟᱡᱮᱧ ᱯᱨᱚᱛᱤᱵᱟᱫᱽ ᱜᱮᱭᱟ ᱮᱵᱚᱝ ᱢᱤᱫ ᱫᱷᱟᱣ ᱫᱚ ᱵᱟᱝ ᱯᱨᱟᱭ ᱜᱮ ᱚᱱᱠᱟ ᱡᱚᱫᱤ ᱱᱤᱡᱮᱨᱟᱜ ᱵᱤᱨᱩᱫᱽ ᱨᱮᱠᱚ ᱨᱚᱲᱟ ᱥᱟᱱᱛᱟᱲ ᱵᱤᱨᱩᱫᱽ ᱨᱮᱠᱚ ᱨᱚᱲᱟ ᱛᱟᱦᱚᱞᱮ ᱠᱷᱟᱱ ᱫᱚ ᱠᱤᱱᱛᱩ ᱚᱸᱰᱮ ᱤᱧ ᱫᱚᱧ ᱯᱨᱚᱛᱤᱵᱟᱫᱽ ᱜᱮᱭᱟ ᱛᱟᱛᱮ ᱵᱷᱟᱹᱜᱤ ᱦᱩᱭᱩᱜ ᱟᱨ ᱠᱷᱟᱨᱟᱯ ᱦᱩᱭᱩᱜ ᱟᱹᱰᱤᱵᱟᱨ ᱚᱱᱠᱟᱧ ᱢᱮᱱ ᱟᱠᱟᱫᱟ ᱥᱤᱫᱩ ᱠᱟᱱᱩ ᱦᱩᱞ ᱫᱤᱵᱚᱥ ᱨᱮᱱᱟᱜ ᱠᱛᱷᱟ ᱠᱚ ᱢᱮᱱᱟ ᱛᱟᱨᱯᱚᱨᱮ ᱱᱚᱭᱮᱭ ᱟᱜᱚᱥᱴ ᱨᱮᱱᱟᱜ ᱠᱟᱛᱷᱟ ᱠᱚ ᱢᱮᱱᱟ ᱚᱱᱟᱠᱚ ᱢᱤᱴᱤᱝ ᱢᱤᱪᱷᱤᱞ ᱨᱮ ᱡᱚᱠᱷᱚᱱ ᱜᱮ ᱱᱚᱭᱚᱭ ᱟᱜᱚᱥᱴ ᱨᱮᱱᱟᱜ ᱠᱟᱛᱷᱟ ᱦᱩᱭᱩᱜᱼᱟ ᱩᱱ ᱡᱚᱠᱷᱚᱱ ᱯᱟᱴᱤ ᱨᱮᱱᱟᱜ ᱠᱟᱛᱷᱟ ᱠᱚ ᱨᱟᱠᱟᱵ ᱟᱹᱜᱩᱭᱟ ᱚᱱᱟ ᱦᱚ ᱠᱟᱜᱚᱡᱽ ᱤᱧ ᱵᱷᱮᱡᱟᱭᱟ ᱥᱤᱫᱩ ᱠᱟᱱᱩᱣᱟᱜ ᱡᱟᱦᱟᱸ ᱦᱩᱞ ᱫᱤᱵᱚᱥᱨᱮ ᱚᱱᱟ ᱠᱚᱦᱚ ᱡᱚᱫᱤ ᱦᱟᱱᱛᱮ ᱱᱟᱛᱮ ᱠᱚ ᱨᱚᱲ ᱠᱷᱟᱡ ᱚᱸᱰᱮ ᱦᱚᱸ ᱤᱧ ᱯᱨᱚᱛᱤᱵᱟᱫᱤᱧ ᱯᱨᱚᱛᱤᱵᱟᱫᱽ ᱨᱮᱱᱟᱜ ᱢᱤᱫᱴᱟᱝ ᱤᱧᱟᱹᱜ ᱵᱷᱟᱹᱜᱤᱢ ᱢᱮᱱ ᱟᱨ ᱠᱷᱟᱨᱟᱯᱮᱢ ᱢᱮᱱ ᱢᱤᱫᱴᱮᱱ ᱥᱚᱵᱷᱟᱵᱽ ᱞᱮᱠᱟ ᱛᱤᱸᱜᱩᱣ ᱟᱠᱟᱱᱟ ᱮᱵᱚᱝ ᱡᱚᱛᱚ ᱦᱚᱲᱜᱤᱧ ᱢᱮᱛᱟ ᱠᱚᱣᱟ ᱡᱮ ᱟᱯᱮ ᱫᱚ ᱯᱨᱚᱛᱤᱵᱟᱫᱽ ᱯᱮ ᱠᱟᱹᱢᱤ ᱦᱩᱭᱩᱜ ᱵᱟᱝ ᱦᱩᱭᱩᱜ ᱯᱨᱚᱛᱤᱵᱟᱫᱽ ᱯᱮ ᱟᱨ ᱤᱧᱟᱹᱜ ᱡᱚᱛᱚᱠᱷᱚᱱ ᱠᱩᱥᱤ ᱠᱚᱞᱚᱢ ᱫᱚ ᱦᱩᱭᱩᱜ ᱠᱟᱱᱟ ᱥᱚᱢᱯᱟᱫᱚᱠᱤᱭᱚ ᱠᱚᱞᱚᱢ ᱞᱟᱦᱟᱨᱮᱜᱤᱧ ᱞᱟᱹᱭ ᱟᱠᱟᱫᱟ ᱚᱱᱟ ᱥᱚᱢᱯᱟᱫᱚᱠᱤᱭᱚ ᱠᱚᱞᱚᱢ ᱜᱮ ᱟᱹᱰᱤ ᱢᱮᱫ ᱵᱤᱫ ᱠᱟᱛᱮᱼᱤᱧ ᱯᱟᱲᱦᱟᱣᱟ